ᱤᱧᱟ ᱜ ᱴᱚᱴᱷᱟ ᱮᱥᱴᱮᱰᱤᱭᱟᱢ ᱜᱨᱟᱣᱩᱱ ᱠᱷᱮᱞᱚᱰ ᱤᱵᱷᱮᱱᱴ ᱠᱚ ᱪᱟᱪᱞᱟᱣ ᱞᱟᱹᱜᱤᱫ ᱟᱭᱢᱟ ᱫᱟᱣ ᱠᱚᱜᱮ ᱧᱟᱢᱚᱜᱼᱟ ᱚᱱᱟ ᱠᱚ ᱢᱩᱫᱽᱨᱮ ᱢᱩᱬᱩᱛ ᱫᱟᱣ ᱠᱚᱫᱚ ᱦᱩᱭᱩᱜ ᱠᱟᱱᱟ ᱨᱮᱯᱷᱟᱨᱤ ᱛᱟᱨᱯᱚᱨᱮ ᱢᱮᱰᱤᱠᱮᱞ ᱴᱤᱢ ᱟᱨ ᱠᱳᱪ ᱚᱱᱟ ᱠᱚ ᱥᱟᱶ ᱨᱮ ᱢᱟᱴᱠᱚ ᱯᱚᱨᱤᱪᱚᱨᱡᱟ ᱞᱟᱹᱜᱤᱫ ᱟᱭᱢᱟ ᱫᱟᱣ ᱠᱚᱜᱮ ᱧᱟᱢᱚᱜᱼᱟ